ᱦᱮᱸ ᱦᱮᱞᱳ ᱦᱮᱸ ᱚᱠᱚᱭ ᱟᱪᱪᱷᱟ ᱟᱪᱪᱷᱟ ᱢᱟᱱᱮ ᱪᱮᱫ ᱞᱮᱠᱟ ᱡᱤᱣᱤ ᱛᱟᱠᱚ ᱟᱪᱪᱷᱟ ᱦᱮᱸ ᱤᱧ ᱢᱟ ᱱᱚᱸᱰᱮ ᱟᱭᱢᱟ ᱫᱤᱱ ᱠᱷᱚᱱ ᱜᱮ ᱢᱤᱱᱟᱹᱧᱟ ᱢᱟᱞᱫᱟ ᱡᱮᱞᱟᱨᱮ ᱱᱚᱸᱰᱮᱜᱮ ᱟᱨᱠᱤ ᱤᱧᱟᱹᱜ ᱡᱚᱱᱢᱚ ᱛᱤᱧ ᱫᱚ ᱟᱫᱚ ᱱᱚᱸᱰᱮ ᱠᱟᱹᱴᱤᱡ ᱠᱷᱚᱱ ᱜᱮ ᱚᱠᱟᱴᱟᱜ ᱤᱧ ᱧᱮᱞ ᱠᱮᱫᱟ ᱟᱭᱢᱟ ᱞᱮᱠᱟᱱ ᱦᱚᱲ ᱟᱭᱢᱟ ᱥᱟᱛᱮ ᱡᱩᱠᱛᱚ ᱢᱮᱱᱟᱜ ᱠᱚᱣᱟ ᱟᱠᱚ ᱡᱚᱢ ᱟᱜ ᱤᱭᱟᱹᱭ ᱞᱟᱹᱜᱤᱫ ᱨᱳᱡᱽᱜᱟᱨ ᱞᱟᱹᱜᱤᱫ ᱟᱭᱢᱟ ᱢᱮᱱᱟᱜ ᱠᱚᱣᱟ ᱪᱟᱹᱠᱨᱤ ᱵᱟᱹᱠᱨᱤᱭ ᱫᱟᱠᱚ ᱟᱭᱢᱟ ᱢᱮᱱᱜ ᱠᱚᱣᱟ ᱪᱟᱥᱼᱵᱟᱥ ᱥᱟᱛᱮᱜ ᱡᱚᱲᱟᱣ ᱢᱮᱱᱟᱜ ᱠᱚᱣᱟ ᱟᱭᱢᱟ ᱠᱚᱜᱮ ᱟᱨᱦᱚᱸ ᱢᱮᱱᱟᱜ ᱠᱚᱣᱟ ᱚᱠᱚᱭ ᱠᱚ ᱵᱮᱵᱽᱥᱟ ᱵᱟᱱᱤᱡᱡᱚ ᱥᱟᱛᱮ ᱡᱩᱠᱛᱚ ᱢᱮᱱᱟᱜ ᱠᱚᱣᱟ ᱟᱫᱚ ᱪᱟᱹᱠᱨᱤ ᱵᱟᱹᱠᱨᱤ ᱥᱟᱛᱮᱜ ᱪᱟᱹᱠᱨᱤ ᱵᱟᱹᱠᱨᱤ ᱠᱟᱛᱮᱫ ᱦᱚᱲ ᱠᱚᱠᱚ ᱦᱮᱸ ᱡᱚᱛᱚ ᱠᱚᱛᱮ ᱠᱚ ᱟᱹᱥᱩᱞᱚᱜ ᱠᱟᱱᱟ ᱟᱫᱚ ᱪᱟᱹᱠᱨᱤ ᱵᱟᱹᱠᱨᱤ ᱫᱚ ᱦᱚᱲ ᱫᱚᱠᱚ ᱠᱚᱢ ᱧᱚᱜ ᱜᱮᱭᱟ ᱠᱚ ᱟᱨ ᱪᱟᱥᱼᱵᱟᱥ ᱠᱚᱛᱮ ᱥᱮ ᱵᱮᱵᱽᱥᱟ ᱵᱟᱱᱤᱡᱡᱚ ᱠᱚᱛᱮ ᱦᱚᱲ ᱫᱚᱠᱚ ᱰᱷᱮᱨ ᱧᱚᱜ ᱜᱮᱭᱟ ᱠᱚ ᱰᱷᱮᱨ ᱧᱚᱜ ᱦᱚᱲᱜᱮ ᱚᱱᱟ ᱠᱚ ᱥᱟᱛᱮᱜ ᱡᱚᱲᱟᱣ ᱢᱮᱱᱟᱜ ᱠᱚᱣᱟ ᱪᱟᱥᱼᱵᱟᱥ ᱫᱚ ᱡᱚᱛᱚ ᱦᱚᱲᱜᱮ ᱚᱠᱚᱭ ᱴᱷᱮᱡ ᱢᱮᱱᱟᱜ ᱛᱟᱠᱚᱣᱟ ᱪᱟᱥᱼᱵᱟᱥ ᱨᱮ ᱡᱩᱠᱛᱚ ᱢᱮᱱᱟᱜ ᱠᱚᱜᱮᱭᱟ ᱡᱚᱲᱟᱣ ᱢᱮᱱᱟᱜ ᱠᱚᱜᱮᱭᱟ ᱟᱫᱚ ᱮᱱᱦᱚᱸ ᱚᱱᱟᱠᱚ ᱟᱠᱷᱨᱤᱧ ᱥᱮ ᱟᱨᱦᱚᱸ ᱮᱴᱟᱜ ᱡᱤᱱᱤᱥ ᱠᱤᱨᱤᱧ ᱟᱠᱷᱨᱤᱧ ᱱᱤᱭᱟᱹ ᱠᱚ ᱥᱟᱛᱮ ᱦᱚᱸ ᱡᱚᱲᱟᱣ ᱢᱮᱱᱟᱜ ᱠᱚᱣᱟ ᱚᱱᱟ ᱥᱟᱶᱛᱮ ᱩᱱᱠᱩ ᱫᱚ ᱵᱮᱵᱽᱥᱟ ᱵᱟᱱᱤᱡᱡᱚ ᱪᱟᱥᱼᱵᱟᱥ ᱵᱟᱱᱟᱨᱜᱮ ᱟᱨᱠᱤ ᱩᱱᱠᱩ ᱫᱚ ᱢᱮᱱᱚᱜᱼᱟ ᱟᱨ ᱪᱟᱥᱼᱵᱟᱥ ᱥᱟᱶ ᱚᱠᱚᱭ ᱡᱚᱲᱟᱣ ᱢᱮᱱᱟᱜ ᱠᱚᱣᱟ ᱩᱱᱠᱩᱣᱟᱜ ᱫᱚ ᱟᱨᱦᱚᱸ ᱚᱠᱟᱴᱟᱜ ᱵᱟᱹᱲᱛᱤ ᱥᱚᱢᱚᱥᱥᱟ ᱫᱚ ᱧᱮᱞᱚᱜᱼᱟ ᱱᱚᱸᱰᱮ ᱫᱚ ᱩᱱᱠᱩ ᱫᱚ ᱚᱠᱟ ᱠᱚ ᱥᱚᱢᱚᱭ ᱴᱷᱤᱠ ᱴᱷᱟᱠ ᱡᱩᱫᱤ ᱡᱟᱦᱟᱱᱟᱜ ᱯᱷᱚᱥᱚᱞ ᱨᱮᱱᱟᱜ ᱫᱟᱢ ᱡᱩᱫᱤ ᱵᱟᱝ ᱦᱮᱡ ᱞᱮᱱᱠᱷᱟᱱ ᱩᱱ ᱥᱚᱢᱚᱭ ᱩᱱᱠᱩ ᱫᱚ ᱟᱹᱰᱤ ᱢᱩᱥᱠᱤᱞ ᱨᱮᱠᱚ ᱯᱟᱲᱟᱜᱼᱟ ᱟᱨ ᱚᱠᱚᱭ ᱠᱚ ᱱᱚᱝᱠᱟ ᱵᱮᱵᱽᱥᱟ ᱵᱟᱱᱤᱡᱡᱚ ᱥᱟᱶᱛᱮ ᱡᱩᱠᱛᱚ ᱢᱮᱱᱟᱜ ᱠᱚᱣᱟ ᱩᱱᱠᱩ ᱫᱚ ᱥᱚᱢᱚᱥᱥᱟ ᱯᱟᱲᱟᱜ ᱨᱮᱦᱚᱸ ᱩᱱᱟᱹᱜ ᱟᱸᱡᱷᱟᱴ ᱥᱚᱢᱚᱥᱥᱟ ᱨᱮ ᱵᱟᱠᱚ ᱯᱟᱲᱟᱜᱼᱟ ᱟᱨ ᱩᱱᱠᱩ ᱫᱚ ᱢᱤᱫᱴᱮᱡ ᱡᱤᱱᱤᱥ ᱢᱚᱛᱚ ᱚᱠᱚᱭᱮ ᱵᱮᱵᱽᱥᱟᱭᱮᱫᱟᱭ ᱟᱭᱢᱟ ᱡᱤᱱᱤᱥ ᱠᱚ ᱵᱮᱵᱽᱥᱟᱭᱮᱜ ᱠᱟᱱᱛᱮ ᱩᱱᱠᱩᱣᱟᱜ ᱫᱚ ᱩᱱᱟᱹᱜ ᱥᱚᱢᱚᱥᱥᱟ ᱫᱚ ᱵᱟᱹᱱᱩᱜ ᱛᱟᱠᱚᱣᱟ ᱚᱱᱟ ᱚᱱᱟᱫᱚᱠᱤ ᱱᱚᱸᱰᱮᱱ ᱠᱚᱫᱚ ᱱᱚᱸᱰᱮ ᱫᱚ ᱵᱟᱹᱲᱛᱤ ᱦᱟᱱᱟ ᱱᱚᱣᱟ ᱥᱟᱠᱼᱥᱚᱵᱽᱡᱤ ᱠᱚ ᱵᱟᱹᱲᱛᱤ ᱪᱟᱥ ᱦᱩᱭᱩᱜᱼᱟ ᱮᱴᱟᱜ ᱮᱴᱟᱜ ᱡᱤᱱᱤᱥ ᱠᱚ ᱠᱷᱚᱱ ᱫᱚ ᱟᱫᱚ ᱚᱱᱟ ᱠᱚᱫᱚ ᱚᱱᱟ ᱠᱚᱫᱚ ᱟᱹᱰᱤ ᱩᱥᱟᱹᱨᱟ ᱡᱮᱦᱮᱛᱩ ᱥᱮᱭᱟᱜᱼᱟ ᱛᱳ ᱫᱟᱜ ᱵᱟᱲᱟ ᱞᱮᱠᱷᱟᱱ ᱫᱚ ᱥᱮ ᱚᱱᱠᱟ ᱵᱟᱹᱲᱛᱤ ᱧᱚᱜ ᱫᱟᱜ ᱟᱨᱮᱞ ᱥᱮ ᱱᱚᱠᱟᱱᱟᱜ ᱡᱟᱦᱟᱱᱟᱜ ᱦᱩᱭ ᱞᱮᱱᱠᱷᱟᱱ ᱚᱱᱟ ᱠᱚᱫᱚ ᱟᱹᱰᱤ ᱩᱥᱟᱹᱨᱟ ᱜᱮ ᱵᱟᱹᱲᱤᱡ ᱪᱟᱵᱟᱜᱼᱟ ᱟᱨ ᱩᱱᱠᱩ ᱠᱨᱤᱥᱚᱠ ᱠᱚᱣᱟᱜ ᱫᱚ ᱩᱱᱠᱩ ᱚᱠᱚᱭ ᱠᱚ ᱪᱟᱹᱥᱤ ᱩᱱᱠᱩ ᱢᱮᱱᱟᱜ ᱠᱚ ᱩᱱᱠᱩᱣᱟᱜ ᱫᱚ ᱟᱹᱰᱤ ᱡᱟᱹᱥᱛᱤ ᱠᱷᱚᱛᱤ ᱟᱨᱠᱤ ᱦᱩᱭ ᱵᱟᱹᱲᱟᱜᱼᱟ ᱱᱩᱠᱩ ᱟᱜ ᱫᱚ ᱦᱮᱸ ᱯᱟᱲᱦᱟᱜ ᱜᱤᱫᱽᱨᱟᱹ ᱠᱚᱦᱚᱸ ᱟᱭᱢᱟᱜᱮ ᱢᱮᱱᱟᱜ ᱠᱚᱣᱟ ᱟᱫᱚ ᱩᱱᱠᱩ ᱠᱚᱦᱚᱸ ᱥᱮᱭ ᱯᱨᱚᱛᱷᱚᱢᱚᱛᱚ ᱪᱟᱹᱠᱨᱤ ᱥᱮᱫ ᱠᱚ ᱠᱚᱭᱚᱜ ᱮᱫᱟ ᱪᱟᱹᱠᱨᱤ ᱡᱚᱫᱤ ᱵᱟᱠᱚ ᱧᱟᱢ ᱠᱷᱟᱱ ᱛᱟᱦᱚᱞᱮ ᱮᱴᱟᱜ ᱵᱮᱵᱽᱥᱟ ᱵᱟᱱᱤᱡᱡᱚ ᱥᱮ ᱱᱚᱝᱠᱟ ᱪᱟᱥᱼᱵᱟᱥ ᱥᱮᱫ ᱠᱚ ᱵᱚᱞᱚᱜ ᱠᱟᱱᱟ ᱠᱚ ᱦᱮᱸ ᱡᱟᱦᱟᱸ ᱞᱮᱠᱟ ᱟᱹᱥᱩᱞᱚᱜ ᱞᱟᱹᱜᱤᱫ ᱠᱚ ᱜᱳᱴᱟᱭᱮᱫᱟ ᱠᱩᱨᱩᱢᱩᱴᱩᱭᱮᱫᱟ ᱚ ᱦᱮᱸ ᱟᱪᱪᱷᱟ ᱴᱷᱤᱠ ᱜᱮᱭᱟ ᱟᱪᱪᱷᱟ ᱦᱮᱸ ᱦᱮᱸ